ᱞᱟᱠᱪᱟᱨ ᱢᱮᱱ ᱛᱮᱫᱚ ᱥᱟᱱᱟᱢ ᱞᱮᱠᱟᱱᱟᱜ ᱜᱮ ᱦᱮᱣᱟ ᱢᱮᱱᱟᱜᱼᱟ ᱵᱚᱸᱜᱟ ᱵᱩᱨᱩ ᱦᱚᱸ ᱠᱤᱢᱵᱟ ᱮᱱᱮᱡᱼᱥᱮᱨᱮᱧ ᱥᱟᱱᱟᱢᱟᱜ ᱜᱮ ᱱᱟᱯᱟᱭ ᱥᱟᱺᱦᱤᱡ ᱛᱮᱜᱮᱧ ᱵᱟᱰᱟᱭᱟ ᱟᱨ ᱠᱷᱟᱥ ᱢᱮᱱ ᱛᱮᱫᱚ ᱵᱚᱸᱜᱟᱼᱵᱩᱨᱩ ᱞᱮᱠᱟᱛᱮ ᱡᱮᱫᱤᱱ ᱵᱚᱱ ᱩᱢ ᱯᱷᱟᱨᱪᱟ ᱠᱟᱛᱮᱫ ᱦᱟᱺᱰᱤ ᱵᱚᱱ ᱫᱚᱦᱚᱭᱟ ᱥᱮ ᱛᱤᱠᱤ ᱥᱚᱵᱚᱫ ᱟᱵᱚᱱ ᱥᱮᱫᱤᱱ ᱫᱚ ᱚᱠᱚᱭ ᱥᱟᱣᱛᱮᱜᱮ ᱡᱷᱟᱜ ᱡᱚᱴᱮᱫ ᱵᱟᱝ ᱠᱟᱛᱮᱫ ᱦᱟᱺᱰᱤ ᱵᱚᱸᱜᱟ ᱧᱩᱛᱩᱢ ᱛᱮᱵᱚᱱ ᱫᱚᱦᱚᱭᱟ ᱟᱨ ᱚᱱᱟ ᱦᱟᱺᱰᱤ ᱵᱚᱸᱜᱟ ᱧᱩᱛᱩᱢ ᱛᱮᱵᱚᱱ ᱪᱚᱰᱚᱨᱟ ᱚᱱᱟ ᱠᱚ ᱱᱟᱯᱟᱭ ᱥᱟᱺᱦᱤᱡ ᱦᱳᱭᱳᱜ ᱢᱟ ᱚᱱᱟ ᱠᱚᱜᱮ ᱟᱹᱰᱤ ᱢᱚᱡᱽ ᱠᱩᱥᱤᱭᱟᱜᱼᱟ